ᱟᱞᱮ ᱦᱚᱱᱚᱛ ᱨᱮ ᱥᱮ ᱨᱚᱠᱚᱢ ᱞᱟ ᱴᱩ ᱞᱟᱹᱴᱩ ᱫᱷᱚᱨᱚᱢ ᱛᱷᱟᱱ ᱫᱚ ᱵᱟᱱᱩᱜᱼᱟ ᱢᱮᱱᱠᱷᱟᱱ ᱟᱞᱮᱭᱟᱜ ᱱᱚᱣᱟ ᱥᱟᱱᱛᱟᱞ ᱥᱚᱢᱟᱡᱽ ᱨᱮ ᱢᱤᱫᱴᱮᱱ ᱟᱛᱩᱳᱨᱮ ᱡᱚᱛᱚ ᱟᱛᱳᱨᱮ ᱢᱤᱫᱴᱮᱱ ᱠᱟᱛᱮᱫ ᱫᱷᱚᱨᱚᱢ ᱛᱷᱟᱱ ᱟᱨ ᱚᱠᱟ ᱫᱚ ᱢᱟᱺᱡᱷᱤ ᱛᱷᱟᱱ ᱟᱨ ᱢᱤᱜᱴᱮᱱ ᱡᱟᱦᱮᱨ ᱛᱷᱟᱱ ᱛᱟᱦᱮᱱ ᱛᱟᱞᱮᱭᱟ ᱟᱞᱮᱫᱚ ᱚᱱᱟ ᱯᱨᱚᱛᱛᱮᱠ ᱵᱚᱪᱷᱚᱨ ᱨᱮ ᱯᱨᱚᱛᱛᱮᱠ ᱢᱟᱥᱮᱨᱮ ᱟᱞᱮ ᱫᱚ ᱚᱱᱟ ᱫᱷᱚᱨᱚᱢ ᱛᱷᱟᱱ ᱨᱮ ᱯᱩᱡᱟᱹᱞᱮ ᱮᱢᱟ ᱟᱨ ᱦᱮᱸ ᱟᱞᱮᱭᱟᱜ ᱱᱚᱣᱟ ᱞᱟᱹᱴᱩ ᱯᱚᱨᱚᱵᱽ ᱫᱚ ᱥᱚᱦᱚᱨᱟᱭ ᱚᱠᱟᱫᱚ ᱵᱚᱪᱷᱚᱨ ᱨᱮᱭᱟᱜ ᱢᱩᱪᱟᱹᱫ ᱫᱤᱱ ᱢᱩᱪᱟᱹᱫ ᱢᱟᱥ ᱨᱮ ᱦᱩᱭᱩᱜᱼᱟ ᱟᱞᱮᱫᱚ ᱱᱤᱭᱟᱹ ᱥᱚᱦᱚᱨᱟᱭ ᱨᱮ ᱯᱨᱚᱛᱷᱚᱢ ᱫᱤᱱ ᱨᱮᱫᱚᱞᱮ ᱩᱢᱩᱜᱼᱟ ᱛᱟ ᱯᱚᱨ ᱫᱤᱱ ᱥᱟᱨᱟ ᱫᱤᱱ ᱞᱮ ᱫᱟᱠᱟᱭᱟ ᱛᱮᱥᱟᱨ ᱫᱤᱱ ᱦᱤᱞᱳᱜ ᱠᱷᱩᱱᱴᱟᱹᱣ ᱯᱩᱱᱟᱜ ᱫᱤ ᱦᱤᱞᱳ ᱞᱮ ᱡᱟᱞᱮᱭᱟ ᱟᱨ ᱢᱚᱬᱮᱭᱟᱜ ᱫᱤᱱ ᱦᱤᱞᱳᱜ ᱥᱟᱠᱨᱟᱛ ᱟᱨ ᱚᱱᱟ ᱯᱚᱨᱚᱵᱽ ᱨᱮ ᱟᱭᱢᱟ ᱯᱮᱲᱟ ᱯᱟᱹᱲᱦᱟᱹ ᱠᱚ ᱦᱤᱡᱩᱜᱼᱟ ᱟᱨ ᱦᱮᱸ ᱟᱨ ᱢᱤᱫᱴᱮᱱ ᱯᱚᱨᱚᱵᱽ ᱦᱩᱭᱩᱜᱼᱟ ᱚᱠᱟᱫᱚ ᱵᱟᱦᱟ ᱯᱚᱨᱚᱵᱽ ᱟᱞᱮ ᱫᱚ ᱱᱤᱭᱟᱹ ᱵᱟᱦᱟ ᱯᱚᱨᱚᱵᱽ ᱯᱨᱚᱛᱷᱚᱢ ᱫᱤᱱ ᱢᱟᱺᱡᱷᱤ ᱛᱷᱟᱱᱨᱮ ᱯᱩᱡᱟᱹᱞᱮ ᱮᱢᱟ ᱵᱟᱦᱟ ᱫᱤᱭᱮ ᱟᱨ ᱯᱨᱚᱛᱛᱮᱠᱴᱤ ᱟᱛᱳᱨᱮ ᱢᱟᱱᱮ ᱟᱛᱳᱨᱮ ᱯᱨᱚᱛᱛᱮᱠᱴᱤ ᱜᱷᱟᱨᱚᱸᱡᱽ ᱨᱮ ᱚᱲᱟᱜ ᱚᱲᱟᱜ ᱛᱮ ᱚᱱᱟ ᱵᱟᱦᱟᱞᱮ ᱤᱫᱤᱭᱟ